ᱤᱧᱟᱹᱜ ᱱᱚᱡᱚᱨ ᱨᱮᱫᱚ ᱟᱭᱢᱞᱟ ᱞᱮᱠᱟᱱ ᱵᱮᱵᱽᱥᱟ ᱢᱮᱱᱟᱜᱼᱟ ᱢᱮᱱᱠᱷᱟᱱ ᱢᱤᱫ ᱞᱮᱠᱟᱱ ᱵᱮᱵᱽᱥᱟ ᱜᱮᱧ ᱠᱩᱥᱤᱭᱟᱜᱼᱟ ᱚᱠᱟ ᱫᱚ ᱵᱟᱝ ᱵᱟᱹᱲᱤᱡᱚᱜ ᱥᱮ ᱚᱱᱠᱟᱱ ᱡᱮᱢᱚᱱ ᱵᱤᱡᱽᱱᱮᱥ ᱨᱮ ᱤᱧᱟᱹᱜ ᱞᱚᱥ ᱵᱟᱝ ᱦᱩᱭᱩᱜ ᱡᱮᱥᱮ ᱪᱟᱯᱚᱞ ᱫᱚᱠᱟᱱ ᱡᱩᱛᱟ ᱫᱚᱠᱟᱱ ᱠᱤᱪᱨᱤᱡ ᱫᱚᱠᱟᱱ ᱚᱱᱠᱟ ᱞᱮᱠᱟᱱᱟᱜ ᱵᱤᱡᱽᱱᱮᱥ ᱤᱧ ᱠᱩᱥᱤᱭᱟᱜᱼᱟ ᱡᱮᱢᱚᱱ ᱵᱤᱡᱽᱱᱮᱥ ᱨᱮ ᱡᱟᱦᱟᱸ ᱞᱮᱠᱟᱱᱜ ᱤᱧᱟᱹᱜ ᱦᱟᱹᱱᱤ ᱥᱮ ᱞᱚᱥ ᱵᱟᱝ ᱦᱩᱭ ᱫᱟᱲᱮᱭᱟᱜ

ᱮᱴᱟᱜ ᱵᱤᱡᱽᱱᱮᱥ ᱠᱚᱫᱚ ᱩᱱᱟᱹᱜ ᱫᱚ ᱵᱟᱹᱧ ᱠᱩᱥᱤᱭᱟᱜᱼᱟ ᱪᱮᱫᱟᱜ ᱮᱱᱛᱮᱫ ᱚᱱᱟ ᱨᱮᱫᱚ ᱵᱟᱹᱲᱤᱡᱚᱜ ᱨᱮᱱᱟᱜ ᱦᱚᱸ

ᱟᱸᱴ ᱪᱟᱱᱥ ᱢᱮᱱᱟᱜ ᱠᱟᱫᱟ ᱚᱱᱟᱛᱮ ᱤᱧ ᱫᱚ ᱚᱱᱟ ᱠᱚ ᱵᱤᱡᱽᱱᱮᱥ ᱫᱚ ᱵᱟᱹᱧ ᱠᱩᱥᱤᱭᱟᱜᱼᱟ ᱟᱨ ᱚᱱᱟ ᱠᱚ ᱵᱤᱡᱽᱱᱮᱥ ᱫᱚ ᱟᱹᱰᱤ ᱞᱮᱠᱟᱱ ᱠᱷᱚᱛᱤ ᱦᱚᱸ ᱦᱩᱭ ᱫᱟᱲᱮᱭᱟᱜᱼᱟ